ᱦᱮᱸ ᱦᱮᱞᱳ ᱦᱮᱸ ᱤᱧ ᱠᱟᱹᱱᱟᱹᱧ ᱚᱠᱚᱭ ᱪᱚ ᱵᱟᱹᱧ ᱴᱷᱤᱠᱟᱹ ᱧᱚᱜ ᱞᱮᱫ ᱢᱮᱭᱟ ᱦᱮᱸ ᱢᱮᱱᱟᱜ ᱢᱟ ᱢᱮᱱᱟᱜ ᱠᱚᱜᱮ ᱠᱤᱨᱤᱧ ᱠᱚᱣᱟᱢ ᱨᱮᱹᱴ ᱱᱤᱛᱚᱜ ᱨᱟᱠᱟᱵ ᱠᱟᱱᱟ ᱮᱠᱥᱚ ᱯᱚᱪᱟᱥ ᱴᱟᱠᱟ ᱠᱤᱞᱳ ᱟᱫᱚ ᱜᱮᱫ ᱡᱤᱞ ᱫᱩᱥᱚ ᱦᱮᱸ ᱳ ᱟᱫᱚ ᱤᱧᱢᱟ ᱮᱱᱛᱮᱫ ᱫᱚᱠᱟᱱ ᱨᱮᱢᱟ ᱱᱚᱝᱠᱟ ᱢᱟ ᱚᱠᱚᱭᱦᱚᱸ ᱵᱟᱹᱧ ᱮᱢ ᱵᱟᱲᱟᱣ ᱠᱟᱜ ᱠᱚ ᱟᱫᱚ ᱢᱤᱫ ᱟᱹᱞᱤᱧ ᱢᱟᱼᱦᱟᱸᱜ ᱢᱤᱫᱴᱮᱱ ᱜᱤᱫᱽᱨᱟᱹᱧ ᱫᱚᱦᱚᱣ ᱠᱟᱫᱮᱭᱟ ᱟᱫᱚ ᱯᱟᱥᱮᱡ ᱜᱮᱫ ᱡᱤᱞᱮᱢ ᱤᱫᱤ ᱞᱮᱫᱟ ᱵᱟᱝ ᱚ ᱟᱫᱚ ᱚᱱᱟ ᱦᱚᱛᱚ ᱵᱟᱹᱧ ᱵᱟᱰᱟᱭᱟ ᱚᱠᱟ ᱦᱤᱞᱳᱜ ᱮᱢ ᱤᱫᱤ ᱞᱮᱫ ᱛᱮ ᱚᱻ ᱦᱳ ᱦᱳ ᱦᱳ ᱟᱢᱟᱜ ᱠᱟᱛᱷᱟᱜᱮ ᱩᱱᱤ ᱜᱤᱫᱽᱨᱟ ᱫᱚᱭ ᱞᱟᱹᱭᱮᱫ ᱛᱟᱦᱮᱸᱫ ᱟᱫᱚ ᱚᱱᱟ ᱛᱚ ᱤᱧ ᱦᱚᱸ ᱵᱟᱹᱧ ᱵᱩᱡᱷᱟᱹᱣ ᱞᱮᱫᱟ ᱡᱮ ᱠᱩᱞᱤ ᱫᱤᱧ ᱛᱟᱦᱮᱱᱟᱭ ᱡᱤᱞ ᱵᱟᱝ ᱠᱩᱞᱟᱹᱜ ᱠᱟᱱᱟ ᱡᱤᱞ ᱵᱟᱝ ᱠᱩᱞᱟᱹᱜ ᱠᱟᱱᱟ ᱟᱫᱚ ᱚᱱᱟ ᱛᱚ ᱵᱟᱹᱧ ᱠᱩᱞᱤ ᱞᱮᱫᱮᱭᱟ ᱚᱠᱟ ᱠᱷᱚᱱ ᱢᱮᱱᱮᱡᱽ ᱠᱮᱫᱟᱭ ᱯᱩᱞᱴᱤ ᱢᱟ ᱛᱷᱚᱲᱟ ᱢᱟ ᱛᱷᱚᱲᱟ ᱜᱟᱱ ᱜᱮᱠᱚ ᱛᱟᱦᱮᱸ ᱠᱟᱱ ᱤᱧᱟᱹᱜ ᱫᱚᱠᱟᱱ ᱨᱮᱢᱟ ᱚᱱᱠᱟ ᱯᱚᱪᱟᱥ ᱠᱤᱞᱳ ᱜᱟᱱ ᱟᱨ ᱥᱳᱛᱛᱳᱨ ᱠᱤᱞᱳᱢ ᱞᱟᱹᱭᱫᱟ ᱤᱫᱤ ᱠᱟᱫᱟᱢ ᱟᱫᱚ ᱛᱟᱦᱞᱮ ᱥᱮᱭ ᱛᱳ ᱯᱟᱥᱮᱡ ᱟᱫᱚ ᱩᱱᱤ ᱜᱤᱫᱽᱨᱟᱹ ᱚᱱᱟ ᱯᱩᱞᱴᱤ ᱡᱤᱞ ᱠᱤᱨᱤᱧ ᱠᱟᱛᱮᱫ ᱫᱚᱠᱟᱱ ᱦᱚᱸᱭ ᱵᱟᱹᱜᱤ ᱦᱚᱴᱚ ᱠᱟᱜ ᱛᱤᱧᱟᱹ ᱛᱟᱦᱞᱮ ᱫᱩᱭ ᱱᱟᱢᱵᱟᱨ ᱨᱮ ᱞᱮᱵᱟᱨᱤᱧ ᱫᱚᱦᱚ ᱞᱮᱫᱮ ᱩᱱᱤᱜᱮ ᱵᱟᱠᱷᱟᱱ ᱤᱧᱫᱚ ᱚᱠᱚᱭ ᱦᱚᱸᱛᱚ ᱵᱟᱠᱚ ᱤᱢᱟᱹᱧᱟ ᱩᱱ ᱦᱤᱞᱳᱜ ᱮᱢ ᱦᱮᱡ ᱞᱮᱱᱟ ᱟᱫᱚ ᱚᱠᱚᱭ ᱵᱩᱡᱷᱟᱹᱣᱫᱟ ᱱᱩᱱᱟᱹᱜ ᱰᱷᱮᱨ ᱞᱟᱜᱟᱣᱟᱢᱟ ᱤᱧ ᱢᱟᱧ ᱵᱟᱰᱟᱭ ᱵᱚᱞᱮ ᱯᱚᱧᱪᱟᱥ ᱠᱮᱡᱤ ᱜᱟᱱ ᱞᱟᱜᱟᱣᱟᱢᱟ ᱤᱱᱟᱹᱜ ᱜᱟᱱ ᱢᱟᱞᱤᱧ ᱫᱚᱦᱚ ᱞᱮᱫ ᱟᱫᱚ ᱛᱟᱭᱚᱢ ᱛᱮ ᱡᱟᱹᱱᱤᱡ ᱟᱢ ᱦᱚᱸ ᱯᱮᱲᱟ ᱦᱚᱲ ᱡᱟᱹᱥᱛᱤ ᱜᱮᱢ ᱟᱹᱭᱠᱟᱹᱣ ᱠᱮᱫ ᱠᱚᱛᱮ ᱡᱟᱹᱥᱛᱤ ᱜᱮᱢ ᱮᱠᱟᱞᱛᱮ ᱡᱟᱹᱱᱤᱡᱼᱮᱢ ᱵᱟᱹᱲᱛᱤ ᱧᱚᱜ ᱠᱮᱫᱟ ᱛᱚᱠᱷᱚᱱ ᱩᱱᱤ ᱡᱟᱹᱱᱤᱡ ᱚᱠᱟ ᱠᱷᱚᱱ ᱪᱚᱝ ᱢᱮᱱᱮᱡᱟᱜ ᱢᱮᱭᱟ ᱤᱧ ᱢᱟ ᱵᱟᱹᱧ ᱵᱟᱰᱟᱭ ᱚᱱᱟ ᱢᱟ ᱦᱮᱸ ᱚ ᱟᱪᱪᱷᱟ ᱴᱷᱤᱠ ᱪᱮᱫᱠᱟ ᱯᱟᱥᱮᱡ ᱵᱟᱹᱲᱤᱡ ᱜᱮᱞᱮ ᱮᱢ ᱠᱟᱜ ᱢᱮ ᱡᱟᱹᱱᱤᱡ ᱚᱱᱟ ᱠᱟᱨᱚᱱ ᱛᱮ ᱠᱚᱭᱮᱠ ᱫᱤᱱ ᱠᱷᱚᱱ ᱢᱟ ᱫᱚᱠᱟᱱ ᱵᱟᱭ ᱦᱮᱡ ᱠᱟᱱᱛᱮ ᱩᱠᱩᱨᱤᱡ ᱛᱳ ᱵᱟᱭ ᱦᱮᱡ ᱠᱟᱱᱟ ᱟᱨ ᱵᱟᱭ ᱞᱟᱹᱭ ᱵᱟᱲᱟᱣᱟᱹᱧ ᱠᱟᱱ ᱚ ᱦᱳ ᱟᱯᱮᱭᱟᱜ ᱵᱟᱯᱞᱟ ᱨᱮᱭᱟᱜ ᱠᱟᱛᱷᱟ ᱜᱮᱠᱚ ᱞᱟᱹᱭᱫᱟ ᱡᱟᱹᱱᱤᱡ ᱜᱚᱞᱯᱚ ᱵᱟᱲᱟᱭ ᱫᱟᱠᱚ ᱴᱳᱴᱳ ᱵᱟᱞᱟᱧ ᱟᱸᱡᱚᱢᱮᱫ ᱠᱚᱣᱟ ᱚᱱᱛᱮ ᱨᱮ ᱡᱮ ᱵᱚᱞᱮ ᱥᱮᱭᱟ ᱡᱤᱞ ᱠᱚ ᱡᱚᱢ ᱦᱚᱪᱚᱣᱠᱟᱜ ᱠᱚᱣᱟ ᱵᱟᱯᱞᱟ ᱨᱮ ᱟᱢᱟᱜ ᱵᱟᱯᱞᱟ ᱨᱮ ᱥᱮ ᱵᱚᱞᱮ ᱟᱢ ᱦᱚᱸ ᱵᱟᱢ ᱵᱟᱰᱟᱭᱟ ᱯᱟᱥᱮᱡ ᱤᱧᱦᱚᱸ ᱥᱮ ᱚᱱᱠᱟ ᱠᱷᱟᱨᱟᱯ ᱡᱤᱞ ᱦᱚᱸ ᱵᱟᱹᱧ ᱮᱢᱟ ᱠᱟᱫ ᱠᱚᱣᱟ ᱟᱫᱚ ᱩᱱᱤ ᱜᱤᱫᱽᱨᱟᱹ ᱚᱱᱮ ᱚᱱᱠᱟ ᱠᱟᱜ ᱢᱮᱭᱟᱭ ᱡᱟᱹᱱᱤᱡ ᱦᱚᱸ ᱴᱷᱤᱠ ᱴᱷᱤᱠ ᱟᱹᱰᱤ ᱵᱟᱹᱲᱤᱡ ᱦᱩᱭ ᱠᱟᱱᱟ ᱟᱹᱰᱤ ᱵᱟᱹᱲᱤᱡ ᱟᱹᱰᱤ ᱵᱟᱹᱲᱤᱡ ᱟᱫᱚ ᱚᱱᱟ ᱛᱮᱜᱤᱧ ᱢᱮᱛᱟᱣ ᱠᱚᱣᱟ ᱡᱤᱞ ᱫᱚᱠᱟᱱ ᱨᱮᱫᱚ ᱯᱳᱞᱴᱤ ᱡᱤᱞ ᱯᱚᱞᱴᱤᱯᱮ ᱧᱮᱞ ᱠᱚᱣᱟ ᱟᱨᱤᱧ ᱜᱮᱫ ᱟᱯᱮᱭᱟ ᱟᱫᱚ ᱟᱢ ᱦᱚᱸ ᱡᱟᱹᱱᱤᱡ ᱵᱮᱥᱛᱚ ᱜᱮᱢ ᱛᱟᱦᱮᱸ ᱠᱟᱱᱛᱮ ᱮᱴᱟᱜ ᱦᱚᱲᱮᱢ ᱠᱩᱞ ᱞᱮᱫ ᱠᱚᱣᱟ ᱟᱪᱪᱷᱟ ᱩᱱᱤ ᱜᱤᱫᱽᱨᱟᱹᱧ ᱵᱚᱫᱚᱞ ᱠᱟᱭ ᱞᱮᱜᱮ ᱵᱟᱠᱷᱟᱱ ᱩᱱᱤ ᱜᱤᱫᱽᱨᱟᱹ ᱟᱹᱰᱤᱧ ᱟᱨ ᱪᱮᱫ ᱮᱜᱮᱨᱮᱭᱟᱹᱧ ᱥᱮ ᱟᱨ ᱮᱱᱛᱮᱫ ᱟᱢ ᱩᱱᱟᱹᱜ ᱤᱭᱟᱹ ᱦᱚᱪᱚ ᱠᱟᱜ ᱢᱮᱭᱟ ᱛᱷᱚᱲᱟ ᱜᱟᱱ ᱯᱚᱭᱥᱟᱧ ᱠᱚᱭ ᱧᱚᱜᱮᱭᱟ ᱠᱚᱢ ᱧᱚᱜ ᱨᱮᱹᱴ ᱛᱮ ᱫᱚᱥ ᱴᱟᱠᱟ ᱠᱤᱞᱳ ᱵᱚᱨᱚᱝ ᱪᱚᱝ ᱮᱱᱦᱚᱸ ᱮᱢᱚᱜ ᱢᱮ ᱪᱤᱠᱟᱹᱭᱟᱢ ᱮᱱᱛᱮᱫ ᱩᱱᱤ ᱦᱚᱸ ᱦᱟᱛ ᱠᱟᱫᱟᱭ ᱥᱮ ᱵᱟᱝ ᱴᱷᱤᱠ ᱟᱪᱷᱮ ᱤᱭᱟᱹ ᱵᱟᱝ ᱦᱩᱭᱩᱜᱼᱟ ᱵᱟᱰᱟᱭ ᱠᱟᱹᱱᱟᱹᱧ ᱱᱚᱣᱟ ᱱᱟᱢᱵᱟᱨ ᱛᱮᱢ ᱯᱷᱳᱱᱤᱧᱟᱹ ᱦᱮᱸ ᱛᱟᱦᱞᱮ ᱜᱚᱱᱰᱳᱜᱳᱞ ᱵᱟᱝ ᱦᱩᱭᱩᱜᱼᱟ ᱱᱤᱭᱟᱹ ᱦᱟᱸᱜ ᱦᱮᱸ